ᱚᱲᱟᱜ ᱨᱮ ᱵᱟᱜᱽᱣᱟᱱ ᱧᱮᱞ ᱡᱚᱛᱚᱱ ᱞᱟᱹᱜᱤᱫ ᱡᱟ ᱠᱷᱚᱨᱪᱟᱜᱼᱟ ᱚᱱᱟᱫᱚ ᱠᱟᱹᱴᱤᱡ ᱚᱠᱛᱮ ᱨᱮ ᱜᱷᱮᱨᱟᱭ ᱦᱩᱭᱩᱜᱼᱟ ᱟᱨ ᱜᱷᱮᱨᱟᱭ ᱞᱟᱹᱜᱤᱫ ᱱᱮᱹᱴ ᱞᱟᱜᱟᱜᱼᱟ ᱥᱮ ᱠᱷᱩᱱᱴᱤ ᱞᱟᱜᱟᱜᱼᱟ ᱟᱨ ᱵᱟᱜᱽᱣᱟᱱ ᱨᱮ ᱥᱟᱨ ᱮᱢ ᱞᱟᱹᱜᱤᱫ ᱰᱟᱹᱝᱨᱤ ᱜᱩᱨᱤᱡ ᱥᱮ ᱨᱟᱥᱟᱭᱚᱱᱤᱠ ᱥᱟᱨ ᱦᱚᱸ ᱠᱤᱨᱤᱧ ᱠᱟᱛᱮᱫ ᱠᱚ ᱞᱟᱜᱟᱣᱫᱟ ᱚᱠᱚᱭᱫᱚ ᱚᱱᱟ ᱞᱮᱠᱟᱛᱮ ᱠᱷᱚᱨᱪᱟᱫᱚ ᱵᱟᱜᱽᱣᱟᱱ ᱦᱤᱥᱟᱹᱵᱽ ᱛᱮ ᱪᱮᱫ ᱞᱮᱠᱟ ᱫᱟᱨᱮ ᱢᱮᱟᱜᱼᱟ ᱞᱟᱹᱴᱩ ᱫᱟᱨᱮ ᱠᱷᱟᱱ ᱫᱚ ᱞᱟᱹᱴᱩ ᱰᱷᱮᱨ ᱜᱮ ᱠᱷᱤᱮᱪᱟᱜᱼᱟ ᱠᱟᱹᱴᱤᱡ ᱫᱟᱨᱮ ᱠᱷᱟᱡ ᱫᱚ ᱛᱷᱚᱲᱟ ᱜᱟᱱ ᱠᱷᱚᱨᱪᱟᱜᱼᱟ ᱟᱨ ᱠᱟᱹᱴᱤᱡ ᱚᱠᱛᱮ ᱨᱮᱜᱮ ᱜᱷᱮᱨᱟ ᱥᱮ ᱵᱮᱲᱟ ᱫᱚ ᱞᱟᱹᱠᱛᱤ ᱜᱮ ᱞᱟᱹᱠᱛᱤᱜ ᱠᱟᱱᱟ ᱥᱮ ᱱᱮᱹᱴ ᱜᱷᱮᱨᱟ ᱠᱟᱛᱮᱫ ᱦᱚᱸ ᱢᱮᱨᱚᱢ ᱠᱷᱚᱱ ᱰᱟᱹᱝᱨᱤ ᱠᱷᱚᱱ ᱵᱟᱧᱪᱟᱣ ᱦᱩᱭᱩᱜᱼᱟ ᱱᱮ ᱴ ᱠᱤᱨᱤᱧ ᱞᱟᱹᱜᱤᱫ ᱠᱷᱚᱨᱪᱟ ᱞᱟᱜᱟᱜᱼᱟ ᱥᱟᱦᱟᱨ ᱠᱤᱨᱤᱧ ᱠᱟᱹᱜᱤᱫ ᱠᱷᱚᱨᱪᱟ ᱞᱟᱜᱟᱜᱼᱟ ᱟᱨ ᱵᱟᱜᱽᱣᱟᱱ ᱨᱮ ᱫᱟᱜᱼᱟᱜ ᱞᱟᱹᱜᱤᱫ ᱢᱮᱥᱤᱱ ᱛᱮ ᱯᱟᱢᱯ ᱥᱮᱹᱴ ᱛᱮ ᱫᱟᱜᱼᱟᱜ ᱞᱟᱹᱜᱤᱫ ᱥᱩᱱᱩᱢ ᱠᱷᱚᱨᱪᱟᱜᱼᱟ ᱥᱩᱱᱩᱢ ᱞᱟᱹᱜᱤᱫ ᱯᱚᱭᱥᱟ ᱠᱷᱚᱨᱪᱟᱜᱼᱟ ᱟᱫᱚ ᱚᱱᱟᱫᱚ ᱱᱤᱨᱫᱤᱥᱴᱚ ᱫᱚ ᱵᱟᱝ ᱞᱟᱹᱭᱟᱹᱜᱼᱟ ᱫᱟᱨᱮ ᱦᱤᱥᱟᱹᱵᱽ ᱛᱮᱜᱮ ᱚᱱᱟᱫᱚ ᱠᱷᱚᱨᱪᱟᱜᱼᱟ